ᱟᱵᱤᱱ ᱠᱤ ᱜᱮᱨᱮᱡ ᱨᱮᱱ ᱜᱚᱝᱠᱮ ᱵᱤᱱ ᱞᱟᱹᱭ ᱮᱫᱟ ᱟᱞᱤᱧ ᱞᱤᱧ ᱞᱟᱹᱭᱮᱫ ᱛᱟᱦᱮᱸᱱᱟ ᱯᱷᱩᱞᱠᱩᱥᱢᱟ ᱠᱷᱚᱱᱟᱜ ᱡᱷᱟᱲᱜᱨᱟᱢ ᱞᱤᱧ ᱪᱟᱞᱟᱜ ᱠᱟᱱᱟ ᱛᱟᱞᱟ ᱨᱩᱴᱨᱮ ᱟᱞᱤᱧᱟᱜ ᱵᱟᱭᱤᱠ ᱨᱮᱱᱟᱜ ᱪᱟᱠᱟ ᱠᱷᱟᱨᱟᱯᱟ ᱠᱟᱱᱟ ᱦᱩ ᱞᱟᱹᱭ ᱫᱟᱞᱤᱧ ᱦᱤᱛᱳᱜ ᱠᱤ ᱟᱵᱤᱱ ᱢᱮᱠᱟᱱᱤᱠ ᱵᱤᱱ ᱵᱷᱮᱡᱟ ᱫᱟᱲᱮᱭᱟᱠᱚᱣᱟ ᱥᱮ ᱟᱵᱤᱢᱜᱮ ᱠᱟᱴᱤᱡᱵᱤᱱ ᱦᱮᱡ ᱫᱟᱲᱮᱭᱟᱜᱼᱟ ᱦᱩᱭ ᱟᱠᱟᱱ ᱛᱟᱞᱤᱧᱟ ᱥᱤᱞᱫᱟᱹ ᱥᱮᱫᱨᱮ ᱦᱮᱸ ᱪᱟᱞᱟᱣ ᱫᱚ ᱵᱟᱝ ᱜᱟᱱᱚᱜ ᱠᱟᱱᱟ ᱪᱟᱠᱟ ᱞᱤᱠ ᱟᱠᱟᱱᱟ ᱯᱩᱨᱟᱹᱜᱮ ᱵᱟᱝ ᱜᱚᱝᱠᱮ ᱱᱤᱭᱟᱹ ᱫᱚ ᱟᱞᱤᱧᱟᱜ ᱯᱷᱮᱵᱟᱨᱮᱴ ᱜᱟᱹᱰᱤ ᱠᱟᱱ ᱛᱟᱞᱤᱧᱟ ᱱᱤᱭᱟᱹ ᱜᱟᱹᱰᱤ ᱟᱹᱞᱤᱧ ᱫᱚᱢᱮᱞᱤᱧ ᱠᱩᱥᱤᱭᱟᱜᱼᱟ ᱟᱹᱞᱤᱧ ᱫᱚ ᱱᱤᱭᱟᱹ ᱜᱟᱹᱰᱤ ᱫᱚ ᱵᱟᱞᱤᱧ ᱟᱠᱷᱨᱤᱧᱟ ᱱᱤᱭᱟᱹᱜᱮ ᱥᱟᱨᱟᱣ ᱠᱟᱛᱮ ᱟᱞᱤᱧ ᱞᱤᱧ ᱞᱟᱜᱟ ᱵᱟᱲᱟᱭᱟ ᱜᱚᱝᱠᱮ ᱟᱞᱤᱧ ᱛᱚ ᱚᱸᱰᱮ ᱪᱟᱞᱟᱣ ᱦᱩᱭᱩᱜ ᱛᱟᱞᱤᱧᱟ ᱟᱵᱤᱱ ᱡᱩᱫᱤ ᱛᱟᱲᱟᱛᱟᱲᱤ ᱟᱵᱤᱱ ᱨᱮᱱ ᱢᱤᱥᱛᱨᱤ ᱥᱮ ᱟᱵᱤᱱ ᱜᱮᱵᱤᱱ ᱦᱮᱡᱫᱟᱲᱮ ᱠᱚᱜᱼᱟ ᱠᱷᱩᱵᱜᱮ ᱵᱷᱟᱹᱜᱤ ᱠᱚᱜᱼᱟ ᱦᱮᱸ ᱵᱟᱝ ᱵᱟᱝ ᱚᱱᱮ ᱪᱟᱠᱟ ᱪᱟᱠᱟᱨᱮ ᱠᱷᱟᱞᱤ ᱯᱮᱨᱮᱠ ᱵᱚᱞᱚ ᱟᱠᱟᱱᱟ ᱪᱟᱠᱟᱨᱮ ᱟᱨᱠᱤ ᱞᱤᱠ ᱠᱟᱱ ᱛᱟᱞᱤᱧᱟ ᱜᱟᱹᱰᱤ ᱤᱱᱟᱹᱜᱮ ᱟᱫᱚ ᱜᱚᱝᱠᱮ ᱚᱱᱟ ᱠᱟᱣ ᱠᱟᱹᱣᱰᱤ ᱱᱤᱭᱮ ᱫᱚ ᱟᱨ ᱟᱞᱚᱵᱤᱱ ᱪᱤᱱᱛᱤᱛᱚᱜᱼᱟ ᱠᱟᱹᱣᱰᱤ ᱫᱚ ᱡᱟᱦᱟᱵᱤᱱ ᱞᱟᱹᱭᱟ ᱚᱱᱟᱜᱮ ᱮᱢᱟᱞᱤᱧ ᱦᱮᱸ ᱜᱚᱝᱠᱮ ᱠᱟᱴᱤᱡ ᱛᱟᱲᱟᱛᱟᱲᱤ ᱧᱚᱜ ᱵᱷᱮᱡᱟ ᱠᱚᱵᱤᱱ ᱥᱮ ᱟᱞᱤᱧᱦᱚᱸ ᱨᱳᱰᱨᱮ ᱢᱮᱱᱟᱜ ᱞᱤᱧᱟ ᱛᱚ ᱫᱟᱠᱟ ᱠᱚ ᱫᱚᱢᱮᱜᱮ ᱨᱮᱜᱮᱡᱽ ᱟᱠᱟᱫ ᱞᱤᱧᱟ ᱟᱨ ᱟᱭᱢᱟ ᱥᱤᱛᱩᱝ ᱦᱚᱸ ᱥᱤᱛᱩᱝ ᱠᱟᱱᱟ ᱛᱤᱱᱟᱹᱜ ᱦᱮᱸ ᱜᱚᱝᱠᱮ ᱦᱮᱸ ᱞᱚᱜᱚᱱ ᱧᱚᱜ ᱜᱮ ᱵᱷᱮᱡᱟ ᱠᱚᱵᱤᱱ ᱟᱪᱪᱷᱟ